ᱤᱧ ᱫᱚ ᱫᱟᱠᱟ ᱩᱛᱩ ᱵᱟᱹᱧ ᱵᱟᱲᱟᱭ ᱠᱟᱱ ᱛᱟᱦᱮᱸᱫ ᱛᱚ ᱢᱤᱫ ᱫᱤᱱ ᱦᱤᱞᱳᱜ ᱫᱟᱜ ᱢᱟᱹᱰᱤ ᱫᱟᱠᱟᱧ ᱟᱲᱤᱡᱮᱫ ᱠᱟᱱ ᱛᱟᱦᱮᱸᱫᱼᱟ ᱛᱚ ᱫᱟᱜ ᱢᱟᱹᱰᱤ ᱦᱤᱨᱤᱡ ᱟᱹᱫᱤᱧᱟ ᱛᱚ ᱞᱚᱭᱮᱱ ᱛᱤᱧᱟ ᱛᱤ ᱫᱤᱭᱮ ᱚᱱᱟ ᱛᱟᱲᱟᱛᱟᱲᱤ ᱠᱤᱪᱨᱤᱡ ᱛᱤᱧ ᱢᱩᱪᱷᱟᱹᱣ ᱠᱮᱫᱟ ᱟᱨ ᱡᱚᱞᱚᱱ ᱛᱤᱧ ᱠᱟᱹᱣᱢᱟᱹᱣ ᱜᱚᱫ ᱠᱮᱫᱟ ᱛᱚ ᱚᱲᱟᱜ ᱨᱮ ᱦᱚᱲ ᱠᱚ ᱛᱟᱦᱮᱸ ᱠᱟᱱᱟ ᱫᱤᱭᱮ ᱠᱚ ᱦᱮᱡ ᱮᱱᱟ ᱟᱨ ᱚᱱᱟ ᱯᱩᱨᱟᱹᱭ ᱠᱚ ᱠᱚᱴᱮᱡ ᱜᱚᱫ ᱠᱮᱫᱟ ᱟᱨᱠᱚ ᱞᱟᱜᱟᱣ ᱟᱹᱫᱤᱧᱟ ᱟᱨ ᱛᱚᱨᱦᱚᱫ ᱤᱛᱤᱞ ᱠᱚᱠᱚ ᱞᱟᱜᱟᱣ ᱟᱫ ᱛᱤᱧᱟ ᱟᱨ ᱫᱤᱭᱮ ᱮᱲᱮᱡ ᱮᱲᱮᱡ ᱟᱨ ᱡᱚᱞᱚᱱ ᱫᱚ ᱠᱚᱢ ᱮᱱ ᱛᱤᱧᱟ ᱛᱚ ᱟᱨ ᱯᱷᱚᱥᱠᱟ ᱦᱚᱸ ᱵᱟᱝ ᱨᱟᱠᱟᱵ ᱞᱮᱱᱛᱤᱧᱟ